ᱤᱧ ᱟᱞᱮᱭᱟᱜ ᱠᱷᱮᱛ ᱨᱮ ᱟᱫᱷᱟ ᱵᱤᱜᱷᱟᱹᱨᱮ ᱟᱨᱠᱤ ᱫᱚᱥ ᱠᱟᱴᱷᱟ ᱨᱮ ᱩᱞ ᱵᱟᱜᱟᱱᱤᱧ ᱨᱚᱦᱚᱭ ᱠᱟᱜᱼᱟ ᱩᱞ ᱵᱟᱜᱟᱱ ᱢᱤᱫ ᱜᱚᱴᱮᱡ ᱩᱞ ᱫᱟᱨᱮ ᱰᱮᱲᱥᱚ ᱴᱟᱠᱟ ᱠᱟᱛᱮᱫ ᱟᱨ ᱚᱱᱟ ᱥᱟᱯᱳᱨᱴ ᱞᱟᱹᱜᱤᱫ ᱢᱟᱫ ᱨᱮᱱᱟᱜ ᱮ ᱠᱟᱹᱢᱤᱭᱟ ᱢᱤᱫᱴᱮᱡ ᱵᱟᱜᱟᱱ ᱨᱮ ᱟᱫᱷᱟ ᱵᱤᱜᱷᱟᱹᱨᱮ ᱯᱟᱸᱪᱴᱤ ᱯᱟᱸᱥᱴᱤ ᱨᱮ ᱯᱟᱸᱥᱥᱳ ᱴᱟᱠᱟ ᱡᱚᱛᱚ ᱛᱟᱦᱮᱱ ᱛᱤᱧᱟ ᱤᱧᱟᱹᱜ ᱫᱩᱦᱟᱡᱟᱨ ᱢᱤᱫᱴᱮᱡ ᱵᱟᱜᱟᱱ ᱨᱮ ᱢᱳᱴᱟᱢᱩᱴᱤ ᱠᱚᱢᱟᱣ ᱠᱟᱛᱮᱫ ᱱᱚᱨᱢᱟᱞ ᱠᱟᱛᱮᱫ ᱫᱩ ᱦᱟᱡᱟᱨ ᱴᱟᱠᱟ ᱞᱟᱜᱟᱜ ᱠᱟᱱᱟ